ᱱᱚᱣᱟ ᱡᱮᱜᱮᱛ ᱢᱟᱰᱮᱨ ᱢᱟᱱᱮ ᱱᱚᱣᱟ ᱵᱤᱥᱥᱚ ᱨᱮ ᱡᱮᱢᱚᱱ ᱟᱹᱰᱤ ᱠᱤᱪᱷᱩ ᱜᱮ ᱚᱱᱠᱟᱱ ᱱᱟᱣᱟ ᱡᱤᱱᱤᱥ ᱟᱵᱚ ᱵᱟᱲᱟᱭ ᱞᱟᱹᱠᱛᱤ ᱠᱟᱱᱟ ᱠᱤ ᱱᱤᱛᱚᱜ ᱦᱚᱸ ᱨᱤᱥᱟᱨᱪ ᱪᱟᱞᱟᱜ ᱠᱟᱱ ᱜᱮᱭᱟ ᱟᱨ ᱨᱤᱥᱟᱨᱪ ᱥᱟᱶ ᱥᱟᱶᱛᱮ ᱟᱹᱰᱤ ᱠᱤᱪᱷᱩ ᱟᱵᱚ ᱵᱟᱹᱭ ᱵᱟᱹᱭ ᱛᱮᱵᱚᱱ ᱵᱟᱲᱟᱭ ᱦᱚᱸᱵᱚᱱ ᱵᱟᱲᱟᱭ ᱫᱟᱲᱮᱭᱟᱜ ᱠᱟᱱᱟ ᱟᱹᱰᱤ ᱠᱤᱪᱷᱩ ᱡᱮᱢᱚᱱ ᱱᱚᱣᱟ ᱥᱳᱨᱚ ᱢᱚᱱᱰᱚᱞ ᱵᱟᱨᱮᱛᱮ ᱥᱮ ᱟᱵᱚᱣᱟᱜ ᱯᱞᱟᱱᱮᱴ ᱜᱨᱚᱦᱚ ᱠᱚ ᱵᱟᱨᱮᱛᱮ ᱥᱮ ᱟᱵᱚᱣᱟᱜ ᱱᱚᱣᱟ ᱞᱮᱝᱜᱩᱭᱮᱡᱽ ᱠᱚ ᱵᱟᱨᱮᱛᱮ ᱡᱟᱦᱟᱸ ᱛᱤᱱᱟᱹᱜ ᱱᱚᱣᱟ ᱯᱨᱤᱛᱷᱤ ᱵᱤ ᱨᱮ ᱢᱮᱱᱟᱜ ᱵᱚᱱᱟ ᱡᱟᱦᱟᱸ ᱛᱤᱱᱟᱹᱜ ᱜᱮ ᱟᱞᱟᱜᱽ ᱟᱞᱟᱜᱽ ᱠᱟᱱᱴᱨᱤ ᱨᱮ ᱡᱚᱛᱚᱦᱚᱲᱟᱜ ᱥᱟᱢᱟᱡᱤᱠ ᱡᱤᱱᱤᱥ ᱟᱞᱟᱜᱽ ᱟᱞᱟᱜᱽ ᱢᱮᱱᱟᱜᱼᱟ ᱚᱱᱟ ᱠᱚ ᱡᱤᱱᱤᱥ ᱟᱹᱰᱤ ᱠᱤᱪᱷᱩ ᱡᱮᱢᱚᱱ ᱨᱤᱥᱟᱨᱪ ᱠᱟᱛᱮ ᱟᱵᱚ ᱵᱚᱱ ᱧᱟᱢᱮᱫᱼᱟ ᱚᱱᱟ ᱡᱤᱱᱤᱥ ᱰᱷᱮᱹᱨ ᱠᱟᱭᱛᱮ ᱟᱵᱚ ᱵᱚᱱ ᱨᱤᱥᱟᱨᱪᱮᱜᱼᱟ ᱛᱚᱵᱮ ᱩᱛᱟᱹᱨ ᱜᱮ ᱟᱵᱚ ᱵᱚᱱ ᱵᱟᱲᱟᱭ ᱫᱟᱲᱮᱭᱟᱜ ᱠᱟᱱᱟ ᱵᱟᱝᱠᱷᱟᱱ ᱟᱵᱚ ᱪᱤᱠᱟᱹ ᱛᱮᱵᱚᱱ ᱵᱟᱲᱟᱭᱟ ᱡᱮᱢᱚᱱ ᱱᱚᱣᱟ ᱯᱞᱟᱱᱮᱴ ᱠᱚ ᱵᱟᱨᱮ ᱛᱮᱜᱮ ᱥᱳᱨᱚ ᱢᱚᱱᱰᱚᱞ ᱠᱚ ᱵᱟᱨᱮ ᱛᱮᱜᱮ ᱥᱟᱭᱮᱱᱴᱤᱥᱴ ᱢᱮᱱᱟᱜ ᱠᱚᱣᱟ ᱛᱚᱵᱮ ᱛᱚ ᱩᱱᱠᱩ ᱠᱚ ᱵᱟᱲᱟᱭᱮᱜᱼᱟ ᱵᱟᱝ ᱨᱤᱥᱟᱨᱪᱮᱜᱼᱟ ᱤᱱᱟᱹ ᱯᱚᱨᱮ ᱚᱱᱟ ᱠᱚ ᱡᱮᱢᱚᱱ ᱠᱤᱛᱟᱹᱵ ᱨᱮ ᱱᱤᱭᱩᱡᱽ ᱨᱮ ᱢᱤᱰᱤᱭᱟ ᱨᱮᱠᱚ ᱩᱫᱩᱜ ᱥᱚᱫᱚᱨᱮᱜᱼᱟ ᱛᱚᱵᱮ ᱚᱱᱟ ᱟᱵᱚ ᱧᱮᱞ ᱧᱮᱞ ᱛᱮᱵᱚᱱ ᱵᱟᱰᱟᱭ ᱫᱟᱲᱮᱭᱟᱜ ᱠᱟᱱᱟ ᱚᱱᱠᱟᱜᱮ ᱡᱮᱢᱚᱱ ᱱᱚᱣᱟ ᱮᱭᱟᱭ ᱯᱷᱳᱨ ᱵᱷᱟᱨᱚᱛ ᱨᱮᱱᱟᱜ ᱨᱤᱥᱟᱨᱪ ᱥᱮᱫ ᱛᱮ ᱱᱚᱣᱟ ᱟᱵᱚ ᱵᱚᱱ ᱨᱤᱥᱟᱨᱮᱜᱼᱟ ᱟᱨᱵᱚᱱ ᱵᱟᱲᱟᱭ ᱧᱟᱢ ᱫᱟᱲᱮᱭᱟᱜ ᱠᱟᱱᱟ ᱡᱮ ᱱᱚᱣᱟ ᱥᱟᱱᱛᱷᱟᱞᱤ ᱞᱮᱝᱜᱩᱭᱮᱡᱽ ᱨᱮᱱᱟᱜ ᱚᱠᱟ ᱫᱚ ᱪᱮᱫ ᱞᱮᱠᱟ ᱚᱠᱟ ᱥᱴᱮᱴ ᱨᱮ ᱪᱮᱫ ᱞᱮᱠᱟ ᱠᱚ ᱨᱚᱲᱟ ᱡᱷᱟᱲᱠᱷᱚᱸᱰ ᱥᱮ ᱳᱭᱮᱥᱴ ᱵᱮᱝᱜᱚᱞ ᱠᱟᱹᱴᱤᱡ ᱠᱟᱹᱴᱤᱡ ᱫᱚ ᱜᱳᱴᱟᱜᱮ ᱟᱞᱟᱜᱽ ᱟᱞᱟᱜᱽ ᱢᱮᱱᱟᱜᱼᱟ ᱢᱮᱱᱠᱷᱟᱱ ᱚᱱᱟᱨᱮ ᱪᱮᱫ ᱡᱤᱱᱤᱥ ᱟᱞᱟᱜᱽ ᱢᱮᱱᱟᱜᱼᱟ ᱚᱱᱟ ᱠᱚᱦᱚᱸ ᱡᱮᱢᱚᱱ ᱵᱚᱱ ᱵᱟᱲᱟᱭ ᱫᱟᱲᱮᱭᱟᱜ ᱠᱟᱱᱟ ᱱᱚᱣᱟ ᱛᱟᱞᱟᱛᱮ ᱟᱨᱵᱚᱱ ᱵᱟᱲᱟᱭ ᱞᱮᱠᱷᱟᱱ ᱚᱱᱟ ᱵᱚᱱ ᱧᱟᱢ ᱫᱟᱲᱮᱭᱟᱜᱼᱟ ᱡᱮ ᱚᱠᱟᱴᱟᱜ ᱫᱚ ᱥᱟᱹᱨᱤᱭᱟ ᱚᱠᱟᱴᱟᱜ ᱫᱚ ᱵᱟᱝᱟ ᱟᱨ ᱡᱮᱢᱚᱱ ᱱᱚᱣᱟ ᱰᱮᱵᱷᱞᱚᱯᱢᱮᱱᱴ ᱤᱫᱤ ᱠᱟᱛᱮ ᱦᱚᱸ ᱟᱹᱰᱤ ᱠᱤᱪᱷᱩ ᱱᱤᱛᱚᱜ ᱦᱚᱸ ᱟᱹᱰᱤ ᱡᱟᱭᱜᱟ ᱨᱮ ᱟᱹᱰᱤᱜᱟᱱ ᱡᱟᱭᱜᱟ ᱨᱮ ᱦᱚᱲ ᱵᱟᱠᱚ ᱵᱟᱲᱟᱭ ᱜᱮᱭᱟ ᱚᱱᱟ ᱡᱟᱭᱜᱟ ᱨᱮ ᱟᱵᱚ ᱛᱟᱞᱟ ᱛᱮᱜᱮ ᱡᱟᱦᱟᱸ ᱛᱤᱱᱟᱹᱜ ᱵᱚᱱ ᱵᱟᱰᱟᱭ ᱫᱚ ᱚᱱᱟ ᱪᱟᱞᱟᱣ ᱠᱟᱛᱮ ᱟᱵᱚ ᱵᱚᱱ ᱥᱤᱪᱪᱷᱤᱛ ᱠᱚᱣᱟ ᱮᱹᱰᱩᱠᱮᱥᱚᱱ ᱵᱚᱱ ᱮᱢᱟ ᱠᱚᱣᱟ ᱛᱚᱵᱮ ᱩᱛᱟᱹᱨ ᱜᱮ ᱩᱱᱠᱩ ᱦᱚᱸ ᱥᱤᱪᱪᱷᱤᱛ ᱠᱟᱛᱮ ᱡᱚᱛᱚᱣᱟᱜ ᱠᱚ ᱵᱟᱲᱟᱭ ᱫᱟᱲᱮᱭᱟᱜᱼᱟ ᱵᱟᱝᱠᱷᱟᱱ ᱩᱱᱠᱩ ᱫᱚ ᱚᱱᱟ ᱛᱟᱞᱟ ᱨᱮᱜᱮ ᱚᱱᱟ ᱜᱮᱠᱚ ᱛᱟᱦᱮᱱᱟ ᱢᱩᱨᱩᱠᱷ ᱜᱮᱠᱚ ᱛᱟᱦᱮᱱᱟ ᱚ ᱥᱤᱪᱪᱷᱤᱛ ᱛᱟᱦᱮᱸ ᱠᱟᱛᱮ ᱵᱟᱠᱚ ᱵᱩᱡᱷᱟᱹᱣ ᱫᱟᱲᱮᱭᱟᱜᱼᱟ ᱮᱱᱠᱷᱟᱱ ᱚᱱᱟ ᱛᱟᱞᱟᱛᱮ ᱟᱵᱚ ᱵᱚᱱ ᱵᱩᱡᱷᱟᱹᱣ ᱠᱚᱣᱟ ᱥᱤᱪᱪᱷᱤᱛ ᱠᱚᱣᱟ ᱵᱚᱱ ᱮᱱᱠᱷᱟᱱ ᱩᱱᱠᱩ ᱦᱚᱸ ᱟᱵᱚ ᱞᱮᱠᱟᱜᱮ ᱫᱮᱥ ᱨᱮ ᱩᱱᱱᱚᱛᱤ ᱠᱚ ᱫᱟᱲᱮᱭᱟᱜᱼᱟ ᱰᱮᱵᱷᱞᱚᱯ ᱨᱮ ᱜᱚᱲᱚ ᱥᱚᱯᱚᱦᱚᱫ ᱠᱚ ᱮᱢ ᱫᱟᱲᱮᱭᱟᱵᱚᱱᱟ